ᱤᱧ ᱱᱟᱣᱟ ᱴᱚᱴᱷᱟ ᱨᱮ ᱟᱭᱢᱟ ᱦᱟᱹᱠᱩᱧ ᱥᱟᱵ ᱟᱠᱟᱫ ᱠᱚᱣᱟ ᱡᱮᱢᱚᱱ ᱯᱩᱴᱷᱤ ᱦᱟᱹᱠᱩ ᱯᱩᱴᱷᱤ ᱰᱟᱹᱲᱠᱟᱹ ᱠᱟᱛᱞᱟ ᱵᱷᱮᱴᱠᱤ ᱮᱢᱟᱱ ᱦᱟᱹᱠᱩ ᱫᱩ ᱱᱩᱠᱩ ᱠᱚ ᱢᱩᱫᱽ ᱨᱮ ᱠᱟᱛᱞᱟ ᱵᱷᱮᱴᱠᱤ ᱱᱩᱠᱩ ᱦᱟᱹᱠᱩ ᱠᱚᱣᱟᱜ ᱜᱮ ᱡᱟᱹᱥᱛᱤ ᱪᱟᱹᱦᱤᱫᱟ ᱢᱮᱱᱟᱜ ᱟᱠᱟᱫᱟ ᱤᱧ ᱫᱚ ᱯᱩᱴᱷᱤ ᱰᱟᱹᱲᱠᱟᱹ ᱱᱩᱠᱩ ᱦᱟᱹᱠᱩ ᱠᱚᱜᱮ ᱡᱟᱹᱥᱛᱤᱧ ᱥᱟᱵ ᱟᱠᱟᱫ ᱠᱚᱣᱟ ᱟᱨ ᱠᱤᱪᱷᱩ ᱦᱟᱹᱠᱩᱭᱟᱜ ᱜᱚᱱᱚᱝ ᱫᱚ ᱯᱚᱱᱮᱨᱳ ᱴᱟᱠᱟ ᱥᱚ ᱠᱷᱚᱱ ᱦᱩᱭᱩᱜᱼᱟ ᱚᱱᱟ ᱫᱚ ᱵᱟᱡᱟᱨ ᱦᱤᱥᱟᱹᱵ ᱛᱮ ᱦᱩᱭᱩᱜᱼᱟ ᱟᱫᱷᱮᱠ ᱫᱤᱱ ᱫᱚ ᱯᱚᱱᱮᱨᱳ ᱴᱟᱠᱟ ᱥᱚ ᱦᱚᱸ ᱟᱹᱠᱷᱟᱨᱤᱧᱜᱚᱜᱼᱟ ᱟᱫᱷᱮᱠ ᱫᱤᱱ ᱫᱚ ᱠᱩᱲᱤ ᱠᱟᱴᱟ ᱥᱚ ᱦᱚᱸ ᱟᱹᱠᱷᱟᱨᱤᱧᱚᱜᱼᱟ ᱡᱮᱢᱚᱱ ᱦᱟᱹᱠᱩ ᱛᱮᱢᱱᱤ ᱜᱚᱱᱚᱝ ᱦᱩᱭᱩᱜᱼᱟ ᱡᱮᱢᱚᱱ ᱱᱤᱛᱚᱜ ᱫᱚ ᱵᱷᱮᱴᱠᱤ ᱦᱟᱹᱠᱩ ᱫᱚ ᱟᱴᱷᱟᱨᱚ ᱴᱟᱠᱟ ᱥᱚ ᱠᱚ ᱜᱚᱱᱚᱝ ᱛᱟᱠᱚ ᱟᱨ ᱠᱟᱛᱞᱟ ᱦᱟᱹᱠᱩ ᱠᱚᱣᱟᱜ ᱫᱚ ᱠᱩᱲᱤ ᱴᱟᱠᱟ ᱥᱚ ᱜᱚᱱᱚᱝ ᱛᱟᱠᱚ ᱱᱚᱝᱠᱟ ᱜᱮ ᱟᱞᱟᱫᱟ ᱟᱞᱟᱫᱟ ᱦᱟᱹᱠᱩ ᱟᱞᱟᱫᱟ ᱟᱞᱟᱫᱟ ᱜᱚᱱᱚᱝ ᱛᱟᱦᱮᱱ ᱛᱟᱠᱚᱭᱟ